ᱵᱷᱟᱨᱚᱛ ᱫᱤᱥᱚᱢ ᱨᱮ ᱵᱮᱝᱜᱚᱞ ᱯᱚᱱᱚᱛ ᱨᱮ ᱥᱮᱨᱣᱟᱝ ᱯᱮᱥᱟ ᱫᱚ ᱦᱩᱭᱩᱜ ᱠᱟᱱᱟ ᱪᱟᱥ ᱡᱟᱦᱟᱸ ᱵᱚᱥᱚᱨ ᱵᱚᱪᱷᱚᱨ ᱡᱟᱭᱡᱩᱜᱽ ᱜᱮ ᱡᱤᱭᱟᱹᱣ ᱢᱮᱱᱟᱜᱼᱟ ᱵᱟᱹᱫᱽ ᱠᱷᱮᱛ ᱪᱮᱛᱟᱱ ᱨᱮ ᱡᱟᱦᱟᱸ ᱦᱳᱲᱳ ᱜᱩᱦᱩᱢ ᱛᱤᱞᱢᱤᱧ ᱛᱩᱲᱤ ᱱᱚᱣᱟ ᱠᱚᱵᱚᱱ ᱪᱟᱥᱼᱟ ᱚᱱᱟ ᱠᱚ ᱥᱟᱶᱛᱮ ᱟᱨᱚ ᱠᱚ ᱯᱮᱥᱟᱞ ᱠᱟᱛᱮ ᱢᱮᱱᱟᱜᱼᱟ ᱵᱟᱨ ᱯᱮ ᱨᱚᱠᱚᱢᱟᱜ ᱚᱱᱟ ᱫᱚ ᱦᱩᱭᱩᱜ ᱠᱟᱱᱟ ᱠᱟᱴᱷ ᱢᱤᱥᱛᱨᱤ ᱫᱚᱞᱟᱱ ᱵᱮᱱᱟᱣ ᱢᱤᱥᱛᱨᱤ ᱯᱟᱹᱴᱭᱟᱹ ᱜᱟᱞᱟᱝ ᱡᱚᱱᱚᱜ ᱜᱟᱞᱟᱝ ᱱᱚᱝᱠᱟᱱᱟᱜ ᱠᱚ ᱚᱠᱛᱚ ᱥᱟᱶ ᱥᱟᱶᱛᱮ ᱩᱱᱠᱩᱣᱟᱜ ᱦᱚᱸ ᱟᱹᱨᱩ ᱯᱷᱮᱨᱟᱣ ᱟᱠᱟᱱᱟ ᱪᱮᱫ ᱞᱮᱠᱟ ᱥᱮᱫᱟᱭ ᱫᱚ ᱱᱟᱦᱮᱞ ᱛᱮᱵᱚᱱ ᱪᱟᱥᱼᱮᱜ ᱛᱟᱦᱮᱸᱜᱼᱟ ᱠᱟᱰᱟ ᱰᱟᱝᱨᱤ ᱵᱮᱵᱚᱦᱟᱨ ᱠᱟᱛᱮ ᱱᱤᱛᱚᱜ ᱫᱚ ᱢᱮᱥᱤᱱ ᱛᱮ ᱯᱷᱩᱲᱩᱜ ᱯᱟᱛᱲᱟ ᱥᱮᱫᱟᱭ ᱫᱚ ᱵᱮᱱᱟᱜ ᱠᱟᱱ ᱛᱟᱦᱮᱸᱜᱼᱟ ᱟᱵᱚ ᱛᱤ ᱛᱮ ᱪᱮᱨᱮᱡ ᱛᱮ ᱯᱟᱨᱴᱤ ᱠᱟᱛᱮ ᱱᱤᱛᱚᱜ ᱫᱚ ᱢᱮᱥᱤᱱ ᱨᱮ ᱜᱮ ᱪᱟᱞᱟᱣ ᱦᱤᱡᱩᱜ ᱠᱟᱱᱟ ᱵᱚᱫᱚᱞᱚᱜ ᱠᱟᱱᱟ ᱡᱩᱜᱽ ᱵᱚᱫᱚᱞ ᱥᱟᱶ ᱥᱟᱶᱛᱮ ᱚᱱᱟ ᱥᱟᱶᱛᱮ ᱡᱩᱜᱽ ᱫᱚ ᱱᱚᱝᱠᱟ ᱞᱮᱛᱟᱲ ᱨᱮ ᱢᱮᱱᱟᱜ ᱵᱚᱱᱟ ᱞᱟᱡᱟᱣᱯᱟᱲᱟ ᱨᱮ ᱡᱟᱦᱟᱸ ᱟᱨᱡᱟᱣ ᱞᱟ ᱜᱤᱫ ᱡᱷᱩᱸᱠ ᱚᱱᱟ ᱫᱚ ᱦᱩᱭᱩᱜ ᱠᱟᱱᱟ ᱥᱚᱢᱚᱭ ᱢᱚᱛᱳ ᱩᱥᱟᱹᱨᱟ ᱛᱮ ᱵᱮᱥᱤ ᱯᱷᱚᱞᱚᱱ ᱧᱟᱢᱚᱜ ᱞᱟᱹᱜᱤᱫ ᱛᱮ ᱟᱨ ᱟᱵᱚ ᱵᱷᱟᱹᱞᱟᱹᱭ ᱥᱟᱶᱛᱟ ᱵᱷᱟᱹᱞᱟᱹᱭ ᱡᱟᱹᱛ ᱵᱷᱟᱹᱞᱟᱹᱭ ᱞᱟᱹᱜᱤᱫ ᱠᱟᱹᱢᱤᱨᱮ ᱡᱮᱢᱚᱱ ᱞᱟᱜᱟᱣ ᱫᱟᱲᱮᱭᱟᱜ ᱢᱟ ᱱᱚᱝᱠᱟ